ᱟᱵᱚ ᱱᱚᱣᱟ ᱵᱷᱟᱨᱚᱛ ᱫᱤᱥᱚᱢ ᱨᱮᱱᱟᱜ ᱮᱱᱮᱡ ᱫᱚ ᱫᱚᱝ ᱞᱟᱜᱽᱲᱮ ᱟᱨ ᱵᱟᱦᱟ ᱥᱚᱨᱦᱟᱭ ᱟᱹᱰᱤ ᱠᱟᱡᱟᱠ ᱟᱵᱚ ᱫᱤᱥᱚᱢ ᱵᱷᱟᱨᱚᱛ ᱫᱤᱥᱚᱢ ᱨᱮᱱ ᱠᱩᱲᱤᱼᱠᱚᱲᱟ ᱫᱚᱠᱚ ᱠᱩᱥᱤᱜᱼᱟ ᱚᱱᱟᱛᱮ ᱱᱚᱣᱟ ᱮᱱᱮᱡ ᱜᱮ ᱟᱵᱚ ᱫᱤᱥᱚᱢ ᱨᱮᱫᱚ ᱪᱚᱞᱛᱤ ᱟᱠᱟᱱᱟ